ᱦᱳᱭ ᱱᱚᱜᱼᱚᱭ ᱡᱮ ᱢᱮᱱᱟᱜ ᱜᱮᱛᱟᱵᱚᱱᱟ ᱟᱵᱚᱣᱟᱜ ᱦᱚᱸ ᱚᱱᱠᱟᱜᱮ ᱵᱚᱸᱜᱟ ᱵᱩᱨᱩ ᱡᱟᱭᱜᱟ ᱡᱮᱭᱥᱮᱠᱤ ᱞᱩᱜᱩᱵᱩᱨᱩ ᱦᱩᱭᱱᱟ ᱱᱟᱛᱮ ᱥᱤᱞᱫᱟᱹ ᱯᱟᱛᱟ ᱦᱩᱭᱱᱟ ᱦᱟᱹᱛᱤ ᱠᱷᱩᱴᱟ ᱜᱷᱟᱴᱥᱤᱞᱟ ᱦᱩᱭᱱᱟ ᱚᱱᱟ ᱠᱚᱫᱚ ᱢᱤᱫᱴᱮᱡ ᱟᱹᱰᱤ ᱢᱟᱱᱮ ᱵᱚᱸᱜᱟ ᱵᱩᱨᱩ ᱡᱟᱭᱜᱟ ᱠᱟᱱᱟ ᱤᱧᱦᱚᱸ ᱱᱚᱜᱼᱚᱭ ᱥᱤᱞᱫᱟᱹ ᱯᱟᱛᱟᱧ ᱥᱮᱱ ᱟᱠᱟᱱᱟ ᱧᱮᱞ ᱠᱟᱫᱟᱧ ᱥᱤᱞᱫᱟᱹ ᱡᱮᱭᱥᱮ ᱠᱤ ᱯᱟᱴᱟᱵᱤᱸᱫᱟᱹ ᱯᱟᱛᱟ ᱯᱟᱴᱟᱵᱤᱸᱫᱷᱟᱹ ᱱᱟᱜᱷ ᱚᱸᱰᱮ ᱫᱚ ᱚᱱᱠᱟᱜᱮ ᱠᱷᱟᱹᱞᱤ ᱚᱱᱟᱫᱚ ᱥᱟᱱᱛᱟᱲ ᱠᱚᱣᱟᱜ ᱵᱚᱸᱜᱟ ᱵᱩᱨᱩ ᱴᱷᱟᱶ ᱠᱟᱱᱟ ᱟᱨ ᱚᱱᱟ ᱵᱚᱸᱜᱟ ᱵᱩᱨᱩ ᱴᱷᱟᱶ ᱨᱮᱫᱚ ᱠᱷᱟᱹᱞᱤ ᱥᱟᱱᱛᱟᱲ ᱜᱮᱠᱚ ᱥᱮᱱᱚᱜᱼᱟ ᱟᱨ ᱫᱤᱠᱩ ᱠᱚᱫᱚ ᱵᱟᱠᱚ ᱥᱮᱱᱚᱜᱼᱟ ᱟᱨ ᱤᱱᱟᱹᱜᱤᱧ ᱧᱮᱞ ᱟᱠᱟᱫᱟ ᱱᱚᱜᱼᱚᱭ ᱡᱮ ᱵᱟᱨ ᱫᱤᱱ ᱵᱟᱨ ᱫᱤᱱ ᱵᱚᱸᱜᱟ ᱦᱩᱭᱩᱜᱼᱟ ᱚᱱᱟᱦᱚᱸ ᱠᱷᱟᱹᱞᱤ ᱤᱱᱠᱟᱹ ᱢᱟᱱᱮ ᱠᱤ ᱵᱚᱸᱜᱟᱭᱟᱠᱚ ᱩᱱᱠᱩ ᱡᱟᱦᱟᱱᱟᱜ ᱧᱟᱢ ᱞᱟᱹᱜᱤᱫ ᱜᱮᱠᱚ ᱵᱚᱸᱜᱟᱭᱟ ᱟᱨ ᱡᱟᱦᱟᱸ ᱛᱤᱱᱟᱹᱜ ᱜᱮ ᱢᱚᱱᱱᱟᱛ ᱠᱚ ᱫᱚᱦᱚ ᱟᱠᱟᱜ ᱡᱟᱦᱟᱸ ᱛᱤᱱᱟᱹᱜ ᱜᱮᱠᱚ ᱢᱟᱱᱥᱤᱠ ᱟᱠᱟᱫ ᱢᱟᱱᱮ ᱡᱟᱦᱟᱸ ᱛᱤᱱᱟᱹᱜ ᱜᱮᱠᱚ ᱜᱟᱹᱰ ᱟᱠᱟᱫᱟ ᱠᱚ ᱡᱚᱛᱚ ᱦᱚᱲᱜᱮ ᱠᱷᱟᱹᱞᱤ ᱦᱟᱛ ᱫᱚ ᱵᱟᱠᱚ ᱫᱩᱲᱩᱠ ᱠᱟᱱᱟ ᱢᱟᱱᱮ ᱠᱤ ᱧᱟᱢ ᱟᱠᱟᱫ ᱜᱮᱭᱟ ᱠᱚ ᱟᱨᱠᱚ ᱱᱚᱜᱼᱚᱭ ᱧᱮᱞ ᱟᱠᱟᱫᱼᱛᱮ ᱤᱧ ᱦᱚᱧ ᱢᱟᱱᱮ ᱪᱤᱠᱟᱹ ᱟᱠᱟᱜᱼᱟ ᱠᱤ ᱚᱱᱠᱟ ᱦᱩᱭ ᱟᱠᱟᱱᱟ ᱞᱮᱠᱤᱱ ᱱᱤᱛᱳᱜ ᱦᱩᱭᱩᱜ ᱠᱟᱱᱟ ᱥᱮ ᱵᱟᱝᱼᱟ ᱚᱱᱟ ᱢᱚᱛᱚ ᱱᱤᱛᱳᱜᱼᱢᱟ ᱵᱟᱹᱧ ᱥᱮᱱ ᱟᱠᱟᱱᱟ ᱵᱟᱹᱧ ᱧᱮᱞ ᱟᱠᱟᱫᱟ ᱥᱮ ᱡᱚᱠᱷᱚᱱᱤᱧ ᱥᱮᱱ ᱞᱮᱱᱟ ᱩᱱ ᱡᱚᱠᱷᱚᱱ ᱫᱚ ᱢᱟᱱᱮ ᱟᱞᱮᱥᱮᱫ ᱨᱮᱱ ᱦᱚᱲ ᱦᱚᱸᱠᱚ ᱥᱮᱱ ᱞᱮᱱᱟ ᱩᱱᱠᱩ ᱠᱚᱣᱟᱜ ᱦᱚᱸ ᱢᱟᱱᱮ ᱦᱩᱭ ᱟᱠᱟᱱ ᱛᱟᱠᱚᱣᱟ ᱚᱱᱟ ᱞᱟᱹᱜᱤᱫᱼᱛᱮ ᱡᱟᱦᱟᱸ ᱠᱚ ᱠᱷᱚᱡᱽ ᱞᱮᱫ ᱛᱟᱦᱮᱱᱟ ᱚᱱᱟᱠᱚ ᱧᱟᱢ ᱟᱠᱟᱜᱼᱟ ᱚᱱᱟ ᱞᱟᱹᱜᱤᱫ ᱛᱤᱧ ᱢᱮᱱᱮᱜᱼᱟ ᱯᱟᱴᱟᱵᱤᱸᱫᱟᱹ ᱫᱚ ᱟᱹᱰᱤ ᱢᱟᱱᱮ ᱤᱭᱟᱹ ᱚᱱᱠᱟᱱ ᱡᱟᱭᱜᱟ ᱠᱟᱱᱟ ᱡᱟᱦᱟᱸ ᱠᱚ ᱢᱮᱱ ᱟᱠᱟᱜᱼᱟ ᱚᱱᱟ ᱦᱩᱭ ᱟᱠᱟᱱ ᱜᱮᱛᱟ ᱠᱚᱣᱟ ᱟᱨ ᱧᱟᱢ ᱟᱠᱟᱜ ᱠᱚ ᱟᱨ ᱤᱧᱦᱚᱸ ᱚᱸᱰᱮᱧ ᱫᱟᱬᱟ ᱟᱹᱜᱩ ᱟᱠᱟᱫᱼᱛᱮ ᱚᱸᱰᱮ ᱡᱚᱛᱚ ᱠᱤᱪᱷᱩᱧ ᱧᱮᱞ ᱟᱠᱟᱫᱟ ᱞᱩᱜᱽᱲᱤ ᱞᱟᱯᱚ ᱨᱮᱭᱟᱜ ᱦᱟᱴ ᱵᱟᱹᱴᱤ ᱛᱷᱟᱹᱨᱤ ᱨᱮᱭᱟᱜ ᱫᱚᱠᱟᱱ ᱯᱷᱤᱨ ᱟᱹᱰᱤ ᱠᱤᱪᱷᱩ ᱛᱤᱨᱭᱳ ᱵᱟᱱᱟᱢ ᱟᱹᱰᱤ ᱠᱤᱪᱷᱩ ᱮᱢᱟᱱ ᱛᱮᱭᱟᱜ ᱢᱟᱱᱮ ᱚᱸᱰᱮ ᱫᱚᱠᱚ ᱚᱰᱳᱠᱟ ᱟᱨ ᱩᱱᱟᱹᱜ ᱟᱭᱢᱟ ᱟᱭᱢᱟ ᱨᱮᱱ ᱦᱚᱲ ᱦᱚᱸᱠᱚ ᱥᱮᱱᱚᱜᱼᱟ ᱚᱸᱰᱮ ᱫᱚ ᱠᱤᱨᱤᱧ ᱟᱹᱠᱷᱨᱤᱧ ᱞᱟᱹᱜᱤᱫ ᱦᱚᱸ ᱟᱨ ᱩᱱᱟᱹᱜ ᱨᱟᱹᱥᱠᱟᱹ ᱵᱩᱡᱷᱟᱹᱜᱼᱟ ᱚᱸᱰᱮ ᱫᱚ ᱟᱹᱰᱤ ᱟᱹᱰᱤᱜᱟᱱ ᱥᱟᱢᱟᱱ ᱠᱚ ᱚᱰᱳᱠᱟ ᱦᱳᱭ ᱟᱫᱚ ᱚᱱᱟᱜᱮᱧ ᱢᱮᱱᱮᱜᱼᱟ ᱡᱮ ᱱᱚᱜᱼᱚᱭ ᱥᱮᱱ ᱞᱤᱱᱟᱹᱧ ᱤᱧ ᱯᱟᱴᱟᱵᱤᱸᱫᱟᱹ ᱩᱱᱟᱹᱜ ᱢᱟᱱᱮ ᱠᱤ ᱢᱟᱱᱮ ᱵᱚᱸᱜᱟ ᱵᱩᱨᱩ ᱨᱮᱭᱟᱜ ᱡᱟᱭᱜᱟ ᱠᱟᱱᱟ ᱵᱮᱥ ᱱᱟᱯᱟᱭᱜᱮ ᱟᱹᱰᱤ ᱵᱮᱥ ᱵᱩᱡᱷᱟᱹᱜ ᱠᱟᱱ ᱛᱟᱦᱮᱱᱟ ᱟᱫᱚ ᱤᱱᱟᱹᱜᱼᱜᱮ